ᱦᱮᱞᱳ ᱦᱮᱸ ᱢᱮᱛᱟ ᱟᱫᱮ ᱜᱤᱭᱟᱹᱧ ᱞᱟᱹᱭ ᱪᱮᱫ ᱢᱚᱛᱞᱚᱵ ᱱᱚᱜᱚᱭ ᱪᱮᱫ ᱠᱚ ᱠᱚ ᱪᱮᱫ ᱮᱫ ᱛᱟᱸᱦᱮᱜ ᱛᱚ ᱠᱷᱮᱞ ᱚᱱᱟ ᱠᱚ ᱵᱚᱱᱫᱚ ᱵᱟᱲᱟ ᱦᱩᱭ ᱠᱟᱱᱟ ᱥᱤᱛᱩᱝ ᱠᱷᱟᱹᱛᱤᱨ ᱛᱮ ᱛᱟ ᱚᱱᱟ ᱠᱚᱨᱮᱜ ᱜᱮ ᱟᱨ ᱢᱤᱫᱴᱮᱡ ᱠᱷᱮᱞᱳᱰ ᱥᱟᱵ ᱦᱩᱭ ᱠᱟᱱᱟ ᱛᱳ ᱚᱱᱟ ᱞᱟᱹᱜᱤᱫ ᱱᱚᱜᱼᱚᱭ ᱥᱤᱣᱲᱤ ᱥᱮᱫᱨᱮ ᱛᱳ ᱚᱱᱟ ᱞᱟᱹᱜᱤᱫ ᱜᱮ ᱢᱮᱱᱮᱫ ᱛᱟᱸᱦᱮᱟᱫᱼᱟ ᱛᱳ ᱜᱤᱫᱽᱨᱟᱹ ᱠᱚᱡ ᱛᱚ ᱵᱟᱠᱚ ᱧᱟᱢᱚᱜ ᱠᱟᱱᱟ ᱱᱚᱜᱼᱚᱭ ᱥᱤᱛᱩᱝ ᱠᱚᱨᱮ ᱦᱚᱸ ᱚᱱᱟ ᱞᱟᱹᱜᱤᱫ ᱞᱤᱧ ᱞᱟᱹᱭ ᱮᱫ ᱛᱟᱸᱦᱮᱱ ᱡᱮ ᱟᱵᱮᱱ ᱠᱚᱴᱤ ᱠᱚᱲᱟ ᱥᱤᱞᱮᱠᱴ ᱠᱚᱵᱮᱱ ᱟᱵᱮᱱ ᱫᱚ ᱵᱷᱟᱜᱤ ᱪᱮᱱᱟᱯᱚᱨᱤᱪᱚᱭ ᱢᱮᱱᱟᱜ ᱵᱮᱱᱟ ᱠᱚᱲᱟ ᱠᱚ ᱥᱟᱞᱟᱜ ᱦᱚᱸ ᱵᱷᱟᱜᱤ ᱵᱷᱟᱜᱤ ᱛᱳ ᱵᱮᱱ ᱡᱟᱱᱟᱣ ᱠᱚᱣᱟᱵᱮᱱ ᱱᱚᱝᱠᱟᱱ ᱡᱟᱱᱟᱣ ᱠᱚᱣᱟᱵᱮᱱ ᱯᱚᱨᱮᱨᱚᱭ ᱟᱜᱚᱥᱴ ᱨᱮ ᱟᱵᱮᱱ ᱵᱮᱱ ᱡᱟᱱᱟᱣ ᱠᱚᱣᱟ ᱜᱤᱫᱽᱨᱟᱹ ᱠᱚ ᱟᱫᱚ ᱯᱚᱭᱥᱟ ᱢᱮᱱᱟᱜ ᱟᱠᱟᱫᱟ ᱚᱱᱟᱜᱮ ᱟᱢ ᱴᱷᱮᱱ ᱡᱟ ᱠᱚᱲᱟ ᱠᱚᱣᱟᱜ ᱱᱟᱢᱵᱟᱨ ᱢᱮᱱᱟᱜᱼᱟ ᱵᱷᱟᱜᱤ ᱵᱷᱟᱹᱜᱤ ᱨᱟᱱᱤᱝ ᱜᱟᱛᱮᱜ ᱠᱟᱱ ᱠᱚᱲᱟ ᱚᱱ ᱡᱟᱱᱟᱣ ᱠᱚᱣᱟ ᱢᱮᱛᱟᱠᱚᱢ ᱡᱮ ᱱᱚᱝᱠᱟ ᱱᱚᱝᱠᱟ ᱱᱚᱰᱮ ᱜᱟᱛᱮᱜ ᱢᱮᱱᱟᱜ ᱠᱟᱫᱟ ᱥᱮᱴᱮᱨᱚᱜᱼᱟ ᱡᱟᱱᱟᱣ ᱠᱚᱣᱟ ᱛᱤᱱᱟᱹᱜ ᱥᱳᱞᱞᱳᱴᱤ ᱴᱤᱢ ᱨᱮᱱᱟᱜ ᱜᱟᱛᱮᱜ ᱠᱟᱱᱟ

ᱟᱹᱰᱤ ᱡᱷᱟᱹᱞ ᱡᱟᱭᱜᱟ ᱠᱚᱨᱮᱱ ᱢᱮᱱᱟᱜ ᱠᱚᱣᱟ ᱮᱠᱷᱮᱱ ᱱᱚᱠᱟᱞ ᱨᱮᱱ ᱫᱚ ᱵᱟᱹᱱᱩᱜ ᱠᱚᱣᱟ ᱢᱚᱬᱮ ᱢᱚᱬᱮ ᱢᱚᱬᱮ ᱜᱚᱴᱮᱡ ᱱᱟᱭᱡᱮᱨᱤᱭᱟ ᱢᱤᱫᱴᱮᱱ ᱴᱤᱢ ᱨᱮ ᱚᱱᱟᱜᱮᱞᱤᱧ ᱢᱮᱛᱟᱵᱮᱱ ᱠᱟᱱᱟ ᱠᱚᱴᱤ ᱵᱷᱟᱜᱤ ᱵᱷᱟᱜᱤ ᱠᱚᱲᱟ ᱵᱮᱱ ᱴᱷᱤᱠ ᱠᱟᱠᱚᱣᱟ ᱟᱞᱤᱧ ᱯᱷᱳᱱ ᱠᱟᱛᱮᱫ ᱞᱤᱧ ᱡᱟᱱᱟᱣ ᱟᱵᱮᱱᱟ ᱦᱟᱜ ᱮᱠᱷᱚᱱ ᱮᱠᱴᱩ ᱫᱮᱨᱤ ᱧᱚᱜ ᱜᱮᱭᱟ ᱛᱚ ᱛᱟᱣ ᱚᱱᱟ ᱞᱟᱹᱜᱤᱫ ᱞᱤᱧ ᱯᱷᱳᱱ ᱞᱟᱦᱟ ᱟᱜ ᱵᱮᱱᱟ ᱡᱮ ᱜᱤᱫᱽᱨᱟᱹ ᱠᱚᱵᱮᱱ ᱴᱷᱤᱠ ᱠᱚᱣᱟ ᱟᱨ ᱱᱚᱣᱟ ᱥᱤᱛᱩᱝ ᱠᱷᱟᱹᱛᱤᱨ ᱛᱮ ᱠᱳᱪ ᱠᱚᱦᱚᱸ ᱵᱚᱱᱫᱚ ᱵᱟᱲᱟ ᱦᱩᱭ ᱠᱟᱱᱟ ᱤᱧᱫᱚᱧ ᱡᱟᱱᱟᱣ ᱵᱮᱱᱟ ᱯᱷᱳᱱ ᱛᱮ ᱟᱵᱮᱱ ᱚᱠᱟᱨᱮ ᱢᱮᱱᱟᱜ ᱵᱮᱱᱟ ᱱᱤᱛᱚᱜ ᱚ ᱯᱮᱠᱴᱤᱥ ᱮᱜ ᱜᱮᱭᱟ ᱵᱮᱱ ᱛᱚ ᱟᱵᱮᱱ ᱪᱮᱫ ᱵᱮᱱ ᱪᱤᱠᱟᱭᱫᱟ ᱚᱱᱛᱮᱦᱚᱸ ᱪᱮᱥᱴᱟᱭ ᱵᱮᱱ ᱱᱚᱛᱮ ᱵᱚᱞ ᱜᱟᱛᱮᱜ ᱪᱮᱥᱴᱟᱭ ᱵᱮᱱ ᱚᱱᱛᱮᱦᱚᱸ ᱵᱷᱟᱹᱜᱤ ᱵᱮᱱ ᱜᱟᱛᱮᱜᱼᱟ ᱛᱳ ᱚᱱᱟᱦᱚᱸ ᱟᱞᱚᱵᱮᱱ ᱠᱚᱢ ᱡᱳᱨᱼᱟ

ᱚ ᱟᱪᱪᱷᱟ ᱢᱤᱫ ᱫᱤᱱ ᱤᱧ ᱪᱟᱞᱟᱜᱼᱟ ᱦᱟᱜ ᱟᱯᱮ ᱥᱮᱫ ᱪᱟᱞᱟᱜ ᱟᱹᱞᱤᱧ ᱦᱟᱜ ᱟᱨ ᱠᱚᱲᱟ ᱠᱚᱡ ᱵᱮᱱᱟᱣ ᱡᱟᱱᱟᱣ ᱠᱚᱣᱟ

ᱯᱷᱳᱱ ᱟᱹᱞᱤᱧ ᱦᱟᱜ ᱟᱨ ᱟᱵᱮᱱ ᱦᱟᱛ ᱨᱮ ᱵᱷᱟᱹᱜᱤ ᱵᱷᱟᱹᱜᱤ ᱜᱤᱫᱽᱨᱟᱹ ᱢᱮᱱᱟᱜ ᱠᱚᱜᱮᱭᱟ ᱛᱚ ᱟᱨ ᱟᱵᱚ ᱡᱟᱸᱦᱟᱭ ᱠᱚ ᱠᱳᱪᱤᱝ ᱩᱱᱠᱩ ᱦᱚᱛᱚ ᱢᱮᱱᱟᱜ ᱠᱚᱜᱮᱭᱟ ᱵᱷᱟᱹᱜᱤ

ᱟᱨ ᱯᱚᱨᱮᱨᱚᱭ ᱟᱜᱚᱥᱴ ᱚᱱᱟ ᱫᱚ ᱥᱮᱛᱟᱜ ᱨᱮᱜᱮ ᱪᱟᱞᱟᱣ ᱦᱩᱭᱩᱜᱼᱟ ᱟᱴᱴᱟ ᱱᱟᱜᱟᱫ

ᱜᱟᱛᱮ ᱫᱚ ᱱᱚᱜᱼᱚᱭ ᱛᱤᱱᱟᱹᱜ ᱱᱚᱴᱟ ᱥᱮ ᱫᱚᱥᱴᱟ ᱥᱚᱢᱚᱭ ᱠᱷᱚᱡ ᱥᱩᱨᱩᱜᱼᱟ

ᱦᱮᱸ ᱦᱮᱸ ᱥᱟᱵ ᱫᱚᱦᱚᱭ ᱫᱟᱹᱧ ᱟᱨ ᱱᱚᱠᱟᱞ ᱨᱮᱱ ᱫᱚ ᱵᱟᱹᱱᱩᱜ ᱠᱚᱣᱟ ᱮᱠᱮᱱ ᱥᱟᱹᱜᱤᱧ ᱨᱮᱱ ᱯᱞᱮᱭᱟᱨ ᱮᱠᱮᱱ

ᱵᱟᱝ ᱦᱟᱱᱰᱮ ᱱᱟᱰᱮ ᱠᱚᱲᱟ ᱢᱮᱱᱟᱜᱼᱟ ᱟᱨ ᱟᱵᱮᱱ ᱵᱮᱱ ᱴᱷᱤᱠ ᱮᱫ ᱠᱚᱣᱟ ᱛᱚ ᱟᱵᱮᱱᱟᱜ ᱯᱨᱚᱛᱷᱚᱢ ᱫᱤᱱ ᱫᱚ ᱱᱟᱭᱡᱮᱨᱤᱭᱟ ᱫᱚ ᱵᱟᱠᱚ ᱪᱟᱹᱭᱭᱟ ᱛᱟᱦᱮᱸ ᱦᱚᱪᱚᱭᱟᱜ ᱠᱚ ᱡᱟ ᱠᱚᱲᱟ ᱢᱮᱱᱟᱜ ᱠᱚᱣᱟ ᱩᱱᱠᱩ ᱛᱮᱜᱮ ᱴᱷᱤᱠ ᱜᱮᱭᱟ ᱟᱵᱮᱱ ᱠᱚᱴᱤ ᱠᱚᱲᱟ ᱠᱷᱟᱞᱤ ᱢᱮᱛᱟᱵᱤᱱ ᱫᱚᱧ ᱠᱳᱪ ᱨᱮᱱ ᱠᱚᱴᱤ ᱢᱮᱱᱟᱜ ᱠᱚᱣᱟ ᱟᱨ ᱠᱚᱴᱤ ᱵᱮᱱ ᱴᱷᱤᱠ ᱠᱟᱠᱚᱣᱟ ᱟᱵᱮᱱ ᱛᱟᱦᱞᱮ ᱠᱷᱟᱱ ᱜᱮ ᱦᱩᱭᱩᱜᱼᱟ ᱟᱯᱮ ᱦᱚᱛᱚ ᱠᱚᱢᱜᱮ ᱫᱚ ᱵᱟᱯᱮ ᱜᱟᱛᱮᱜᱼᱟ ᱟᱯᱮ ᱦᱚᱛᱚ ᱟᱹᱰᱤ ᱡᱟᱹᱥᱛᱤ ᱜᱮᱯᱮ ᱜᱟᱛᱮᱜᱼᱟ ᱛᱟᱦᱞᱮ ᱴᱮᱱᱥᱮᱱ ᱪᱮᱫ ᱞᱟᱹᱜᱤᱫ ᱛᱟᱦᱞᱮ ᱟᱵᱤᱱ ᱴᱮᱱᱥᱮᱱ ᱪᱮᱫ ᱜᱮ ᱟᱞᱚ ᱵᱮᱱ ᱦᱟᱛᱟᱣᱟ ᱟᱨ ᱟᱞᱤᱧ ᱞᱤᱧ ᱡᱟᱱᱟᱣ ᱟᱵᱮᱱᱟᱜ ᱦᱟᱜ ᱯᱷᱳᱱ ᱠᱟᱛᱮᱜ ᱢᱤᱫᱫᱚᱢ ᱟᱨ ᱪᱟᱞᱟᱜ ᱦᱤᱡᱩᱜ ᱨᱮᱱᱟᱜ ᱴᱮᱱᱥᱮᱱ ᱵᱟᱹᱱᱩᱜᱼᱟ ᱜᱟᱹᱰᱤ ᱛᱟᱸᱦᱮᱱᱟ

ᱟᱵᱮᱱ ᱴᱮᱱᱥᱮᱱ ᱟᱞᱚᱵᱮᱱ ᱦᱟᱛᱟᱣᱟ ᱟᱢ ᱵᱚᱞ ᱮᱢ ᱯᱮᱠᱴᱤᱥᱚᱜᱼᱟ ᱟᱹᱰᱤ ᱟᱸᱴ ᱜᱮ ᱯᱮᱠᱴᱤᱥ ᱫᱚ ᱟᱞᱚᱵᱮᱱ ᱵᱟᱹᱜᱤᱭᱟ ᱵᱮᱥ ᱴᱷᱤᱠ ᱜᱮᱭᱟ ᱫᱚᱦᱚᱭ ᱫᱟᱞᱤᱧ ᱫᱚᱦᱚᱭ ᱫᱟᱞᱤᱧ